ᱦᱮᱞᱳ ᱡᱚᱦᱟᱨ ᱜᱮ ᱜᱚᱝᱠᱮ ᱤᱧ ᱥᱩᱞᱮᱠᱷᱟ ᱢᱟᱱᱰᱤᱧ ᱞᱟᱹᱭᱮᱜᱼᱟ ᱮᱸᱦᱮ ᱜᱚᱝᱠᱮ ᱞᱟᱹᱭᱮᱜ ᱛᱟᱦᱮᱸ ᱠᱟᱱᱤᱧ ᱡᱮ ᱱᱤᱭᱟᱹ ᱵᱚᱪᱷᱚᱨ ᱨᱮᱭᱟᱜ ᱟᱵᱚᱦᱟᱣᱟ ᱫᱚ ᱚᱠᱟᱞᱮᱠᱟ ᱡᱚᱛᱚᱣᱟᱜ ᱜᱮ ᱢᱟᱱᱮ ᱵᱚᱨᱥᱟ ᱨᱮ ᱪᱮᱫᱞᱮᱠᱟ ᱦᱩᱸ ᱦᱩᱸ ᱦᱮᱸ ᱦᱩᱸ ᱟᱪᱪᱷᱟ ᱦᱩᱸ ᱟᱪᱪᱷᱟ ᱟᱨ ᱦᱮᱸ

ᱦᱩᱸ

ᱚ ᱟᱪᱪᱷᱟ ᱟᱪᱪᱷᱟ ᱜᱚᱝᱠᱮ ᱱᱚᱣᱟ ᱠᱚᱜᱮ ᱩᱸᱜ ᱠᱷᱚᱵᱚᱨ ᱦᱟᱛᱟᱣᱤᱧ ᱢᱮᱱᱮᱫ ᱛᱟᱦᱮᱸ ᱠᱟᱱᱟ ᱟᱫᱚ ᱛᱟᱦᱞᱮ ᱩᱸᱜ ᱫᱚᱦᱚᱭᱮᱫᱟᱹᱧ ᱦᱮᱸ ᱡᱚᱦᱟᱨ ᱜᱮ